ᱦᱮᱸ ᱞᱟᱜᱟᱱ ᱠᱟᱹᱨᱤ ᱫᱚ ᱡᱚᱛᱚ ᱦᱚᱲ ᱴᱷᱮᱱ ᱜᱮ ᱞᱟᱜᱟᱜᱼᱟ ᱚᱱᱟᱫᱚ ᱢᱟᱨᱟᱝ ᱵᱮᱯᱟᱨᱤᱭᱟᱹ ᱵᱮᱯᱟᱨᱤᱭᱟᱹ ᱡᱚᱛᱚ ᱦᱚᱲ ᱴᱷᱮᱱ ᱜᱮ ᱦᱩᱭ ᱫᱟᱲᱮᱭᱟᱜᱼᱟ ᱟᱫᱚ ᱤᱧ ᱱᱚᱣᱟᱧ ᱢᱮᱱ ᱫᱟᱲᱮᱭᱟᱜᱼᱟ ᱤᱧ ᱢᱮᱱ ᱮᱫᱟ ᱡᱮ ᱞᱟᱜᱟᱱ ᱠᱟᱹᱨᱤ ᱫᱚ ᱚᱸᱰᱮ ᱜᱮ ᱡᱟᱦᱟᱸ ᱟᱵᱚᱣᱟᱜ ᱟᱱᱟᱴ ᱥᱤᱨᱡᱟᱹᱜ ᱠᱟᱱᱟ ᱚᱱᱟ ᱟᱱᱟᱴ ᱟᱞᱚ ᱥᱤᱨᱡᱟᱹᱜ ᱢᱟ ᱤᱧᱟᱹᱜ ᱢᱮᱱᱫᱚ ᱱᱚᱣᱟ ᱟᱨ ᱱᱚᱣᱟ ᱞᱟᱜᱟᱱ ᱠᱟᱹᱨᱤ ᱦᱚᱛᱮ ᱛᱮ ᱦᱚᱲ ᱠᱚᱴᱷᱮᱱ ᱠᱚᱥᱴᱚ ᱟᱞᱚ ᱠᱚ ᱮᱢ ᱢᱟ ᱢᱮᱱᱛᱮ ᱱᱚᱣᱟ ᱨᱮᱭᱟᱜ ᱞᱟᱹᱭ ᱫᱚ ᱱᱚᱣᱟ ᱞᱟᱜᱟᱱ ᱠᱟᱹᱨᱤ ᱫᱟᱨᱟᱭ ᱛᱮ ᱟᱹᱰᱤ ᱟᱹᱰᱤ ᱦᱚᱲ ᱟᱹᱰᱤ ᱞᱮᱠᱟᱱ ᱟᱱᱟᱴ ᱨᱮᱠᱚ ᱧᱩᱨᱟᱠᱟᱱᱟ ᱟᱨ ᱚᱱᱟ ᱟᱱᱟᱴ ᱠᱷᱚᱱ ᱵᱟᱝᱠᱚ ᱨᱟᱠᱟᱵ ᱫᱟᱲᱮᱭᱟᱠᱟᱜ ᱱᱤᱛᱚᱜ ᱦᱚᱸ ᱚᱱᱠᱟ ᱞᱮᱠᱟᱛᱮ ᱞᱟᱜᱟᱱ ᱠᱟᱹᱨᱤ ᱫᱚ ᱡᱮᱢᱚᱱ ᱡᱟᱦᱟᱸ ᱞᱮᱠᱟ ᱜᱮ ᱱᱚᱜᱼᱚᱭ ᱦᱚᱲ ᱦᱤᱥᱟᱹᱵᱽ ᱫᱚ ᱚᱱᱟᱫᱚ ᱞᱟᱜᱟᱣ ᱫᱚᱨᱠᱟᱨ ᱠᱟᱱᱟ